ᱡᱷᱟᱹᱞ ᱯᱟᱭᱨᱟ ᱞᱟᱹᱜᱤᱫ ᱫᱚ ᱢᱟᱲᱟᱝ ᱦᱚᱲᱢᱚ ᱠᱮᱴᱤᱮᱡ ᱞᱟᱹᱜᱤᱫ ᱥᱚᱲᱚᱠ ᱨᱮᱦᱚᱸ ᱵᱚᱱ ᱳᱣᱟᱨᱠ ᱵᱟᱲᱟᱭᱟ ᱡᱮᱢᱚᱱ ᱛᱮ ᱡᱷᱟᱹᱞ ᱯᱟᱭᱨᱟ ᱡᱚᱦᱚᱜ ᱦᱚᱸ ᱟᱞᱚᱵᱚᱱ ᱞᱟᱸᱜᱟ ᱜᱚᱫᱚᱜᱼᱢᱟ ᱟᱨ ᱯᱩᱠᱷᱨᱤ ᱠᱚᱨᱮ ᱟᱦᱟᱨ ᱠᱚᱨᱮᱦᱚᱸ ᱡᱷᱟᱹᱞ ᱯᱟᱭᱨᱟ ᱵᱟᱠᱷᱨᱟ ᱵᱚᱱ ᱯᱨᱮᱠᱴᱤᱥᱟ ᱡᱮᱢᱚᱱᱛᱮ ᱚᱱᱟᱛᱮᱦᱚᱸ ᱡᱟᱦᱟᱸ ᱛᱤᱱᱟᱹᱜ ᱡᱷᱟᱹᱞ ᱵᱚᱱ ᱜᱷᱟᱹᱲᱤᱡ ᱵᱚ ᱯᱟᱭᱨᱟᱜᱼᱟ ᱚᱱᱟ ᱯᱩᱠᱷᱨᱤ ᱠᱚᱨᱮ ᱚᱱᱟᱫᱚ ᱫᱚᱢ ᱛᱟᱵᱚᱱ ᱛᱮᱭᱟᱨᱚᱜᱼᱟ ᱚᱱᱟ ᱥᱴᱮᱢᱤᱱᱟ ᱠᱚ ᱛᱮᱭᱟᱨᱚᱜᱼᱟ ᱚᱱᱟ ᱡᱟᱦᱟᱸ ᱛᱤᱥ ᱡᱟᱦᱟᱸ ᱡᱤᱞᱤᱧ ᱡᱤᱞᱤᱧ ᱡᱟᱦᱟᱸ ᱠᱚ ᱫᱚᱦᱚ ᱠᱟᱜᱼᱟ ᱤᱭᱟᱹ ᱡᱷᱟᱹᱞ ᱯᱟᱭᱨᱟ ᱦᱮᱯᱨᱟᱣ ᱠᱚᱨᱮ ᱚᱱᱟ ᱠᱚᱨᱮ ᱯᱟᱭᱨᱟ ᱵᱟᱠᱷᱨᱟ ᱩᱱ ᱡᱚᱠᱷᱚᱡ ᱦᱚᱸ ᱞᱟᱸᱜᱟᱜ ᱵᱟᱭ ᱵᱩᱡᱷᱟᱹᱜ ᱢᱮᱱᱛᱮ ᱳᱟᱨᱠᱟᱨ ᱫᱚ ᱟᱹᱰᱤ ᱫᱚᱨᱠᱟᱨ ᱠᱟᱱ ᱜᱮᱭᱟ ᱟᱨ ᱡᱷᱟᱹᱞ ᱯᱟᱭᱨᱟᱜ ᱚᱠᱛᱚ ᱨᱮᱫᱚ ᱞᱩᱛᱩᱨ ᱠᱚᱨᱮ ᱚ ᱚᱱᱠᱟᱱ ᱤᱭᱟᱹ ᱠᱮᱫᱛᱟᱭ ᱰᱷᱟᱹᱯᱩᱜ ᱠᱚᱣᱟ ᱴᱩᱯᱤ ᱞᱮᱠᱟᱱᱟᱜᱼᱛᱮ ᱡᱮᱢᱚᱱ ᱪᱮᱫ ᱡᱷᱟᱹᱞ ᱯᱟᱭᱨᱟᱜ ᱡᱚᱦᱚᱜ ᱞᱩᱛᱩᱨ ᱠᱚᱨᱮ ᱫᱟᱜ ᱠᱚ ᱟᱞᱚ ᱵᱚᱞᱚᱱ ᱢᱟ ᱢᱮᱸᱫ ᱨᱮᱦᱚᱸ ᱪᱚᱥᱢᱟ ᱠᱚ ᱞᱟᱜᱟᱣ ᱠᱟᱜᱼᱟ ᱡᱮᱢᱚᱱᱛᱮ ᱢᱮᱸᱫ ᱨᱮᱦᱚᱸ ᱤᱭᱟᱹ ᱡᱚᱦᱚᱸᱜ ᱯᱟᱭᱨᱟ ᱡᱚᱦᱚᱜ ᱢᱮᱸᱫ ᱠᱚᱨᱮ ᱫᱟᱜ ᱠᱚ ᱛᱮᱭᱟᱨ ᱠᱚ ᱫᱤᱠᱽᱠᱚᱛᱚᱜ ᱢᱟ ᱟᱨ ᱥᱩᱭᱢᱤᱝ ᱥᱩᱴ ᱦᱚᱸ ᱢᱮᱱᱟᱜ ᱜᱮᱭᱟ ᱡᱮᱱᱚ ᱯᱟᱭᱨᱟ ᱨᱮ ᱟᱹᱰᱤ ᱥᱚᱦᱟᱭᱚᱛᱟ ᱧᱟᱢᱚᱜᱼᱟ ᱚᱱᱟ ᱛᱮᱦᱚᱸ ᱟᱨ ᱡᱷᱟᱹᱞ ᱯᱟᱭᱨᱟ ᱚᱠᱛᱚ ᱡᱚᱦᱚᱜ ᱫᱚ ᱡᱟᱦᱟᱸ ᱛᱤᱱᱟᱹᱜᱼᱜᱮ ᱢᱮᱱᱟᱜᱼᱟ ᱥᱴᱮᱢᱤᱱᱟ ᱨᱮᱱᱟᱜ ᱵᱤᱥᱤ ᱞᱟᱹᱜᱤᱫ ᱚᱱᱟ ᱞᱟᱹᱜᱤᱫ ᱫᱚ ᱥᱮᱛᱟᱜ ᱟᱹᱭᱩᱵ ᱯᱨᱮᱠᱴᱤᱥ ᱫᱚᱨᱠᱟᱨ ᱠᱟᱱ ᱜᱮᱭᱟ ᱟᱨ ᱯᱩᱠᱷᱨᱤ ᱜᱟᱰᱟ ᱠᱚᱨᱮᱦᱚᱸ ᱯᱟᱭᱨᱟᱜ ᱠᱚᱨᱮ ᱚᱱᱟ ᱟᱹᱰᱤ ᱠᱟᱹᱢᱤ ᱮᱢᱟᱭ